ᱟᱢ ᱠᱤ ᱵᱮᱝᱜᱚᱞ ᱨᱮᱥᱴᱩᱨᱮᱱᱴ ᱨᱮᱱ ᱢᱮᱱᱮᱡᱟᱨ ᱮᱢ ᱞᱟᱹᱭᱮᱫᱟ ᱟᱪᱪᱷᱟ ᱤᱧ ᱠᱚᱴᱟ ᱫᱤᱱ ᱢᱟᱲᱟᱝ ᱠᱤᱪᱷᱩ ᱡᱚᱢᱟᱜ ᱟᱢᱴᱷᱮᱱ ᱠᱷᱚᱱᱟᱜ ᱤᱧ ᱚᱰᱟᱨ ᱞᱮᱫᱟ ᱡᱟᱦᱟᱸ ᱫᱚ ᱪᱤᱠᱮᱱ ᱵᱤᱨᱤᱭᱟᱱᱤ ᱥᱟᱶᱛᱮ ᱠᱤᱪᱷᱩ ᱥᱚᱥ ᱠᱚ ᱟᱨ ᱮᱜᱽᱨᱳᱞ ᱱᱚᱶᱟ ᱠᱚᱧ ᱚᱰᱟᱨ ᱞᱮᱫᱟ ᱛᱳ ᱵᱤᱨᱤᱭᱟᱱᱤ ᱥᱮ ᱱᱚᱶᱟ ᱥᱚᱥ ᱠᱚᱫᱚ ᱟᱹᱰᱤ ᱱᱟᱯᱟᱭ ᱜᱮ ᱛᱟᱦᱮᱸ ᱠᱟᱱᱟ ᱢᱟᱱᱮ ᱡᱚᱢ ᱨᱮ ᱵᱮᱥ ᱴᱮᱥᱴ ᱴᱮᱥᱴ ᱯᱷᱩᱞ ᱛᱟᱦᱮᱸ ᱠᱟᱱᱟ ᱰᱮᱞᱤᱥᱤᱭᱟᱥ ᱛᱟᱦᱮᱸ ᱠᱟᱱᱟ ᱮᱵᱚᱝ ᱠᱷᱩᱵᱽ ᱵᱷᱟᱜᱮ ᱜᱤᱧ ᱵᱩᱡᱷᱟᱹᱣ ᱠᱮᱫᱟ ᱛᱚᱵᱮ ᱚᱱᱟ ᱮᱜᱽᱨᱳᱞ ᱨᱮᱱᱟᱜ ᱢᱟᱱᱮ ᱡᱟᱦᱟᱸ ᱢᱚᱥᱞᱟ ᱠᱚ ᱵᱷᱤᱛᱨᱤ ᱨᱮ ᱛᱟᱦᱮᱸ ᱠᱟᱱᱟ ᱟᱥᱟ ᱠᱚᱨᱤ ᱱᱚᱶᱟ ᱠᱚᱫᱚ ᱞᱟᱦᱟ ᱠᱷᱚᱱ ᱦᱳᱭ ᱛᱚ ᱠᱤᱪᱷᱩᱴᱟ ᱢᱟᱱᱮ ᱤᱭᱟᱹ ᱫᱚᱦᱚ ᱛᱟᱦᱮᱸ ᱠᱟᱱᱟ ᱱᱚᱶᱟ ᱠᱚ ᱜᱮᱫ ᱫᱚᱦᱚ ᱛᱟᱦᱮᱸ ᱠᱟᱱᱟ ᱠᱷᱟᱹᱛᱤᱨ ᱦᱚᱭᱛᱚ ᱠᱤᱪᱷᱩ ᱢᱟᱠᱷᱟᱣ ᱫᱚᱦᱚ ᱛᱟᱦᱮᱸ ᱠᱟᱱ ᱠᱷᱟᱹᱛᱤᱨ ᱦᱳᱭᱛᱚ ᱚᱱᱟᱫᱚ ᱠᱟᱹᱴᱤᱡ ᱵᱟᱥᱠᱮ ᱧᱚᱜ ᱠᱟᱱᱟ ᱟᱫᱚ ᱵᱟᱥᱠᱮ ᱧᱚᱜ ᱠᱟᱱ ᱠᱷᱟᱹᱛᱤᱨ ᱛᱮ ᱚᱱᱟᱫᱚ ᱴᱷᱤᱠ ᱥᱩᱵᱤᱫᱷᱟ ᱵᱟᱝ ᱵᱩᱡᱽ ᱞᱮᱱᱟ ᱚᱱᱟ ᱠᱷᱟᱹᱛᱤᱨ ᱟᱢ ᱴᱷᱮᱱ ᱱᱤᱭᱟᱹ ᱯᱚᱨᱚᱵᱚᱨᱛᱤ ᱞᱟᱹᱜᱤᱫ ᱱᱮᱦᱚᱨ ᱛᱟᱦᱮᱱ ᱠᱟᱱᱟ ᱥᱮ ᱟᱨᱫᱟᱥ ᱛᱟᱦᱮᱱ ᱠᱟᱱᱟ ᱯᱚᱨᱚᱵᱚᱨᱛᱤ ᱨᱮ ᱡᱮᱢᱚᱱ ᱱᱚᱝᱠᱟ ᱟᱞᱚ ᱦᱩᱭᱩᱜ ᱢᱟ ᱟᱨ ᱱᱟᱯᱟᱭ ᱥᱟᱹᱦᱤᱡ ᱱᱚᱣᱟ ᱠᱚ ᱟᱨᱦᱚᱸ ᱱᱚᱣᱟ ᱠᱚ ᱴᱷᱤᱠ ᱴᱷᱟᱠ ᱠᱟᱛᱮᱫ ᱧᱮᱞ ᱜᱚᱴᱟ ᱠᱟᱛᱮᱫ ᱱᱚᱝᱠᱟᱢ ᱚᱰᱟᱨᱮᱢ ᱮᱢᱟ ᱥᱮ ᱟᱢ ᱱᱚᱶᱟ ᱨᱮᱱᱟᱜ ᱯᱚᱨᱤᱵᱮᱥ ᱥᱟᱶ ᱯᱚᱨᱤ ᱥᱮᱵᱟ ᱮᱢᱚᱜ ᱞᱟᱹᱜᱤᱫ ᱤᱧ ᱱᱮᱦᱚᱨᱟᱢ ᱠᱟᱱᱟ